ᱟᱞᱮ ᱫᱚ ᱩᱱᱟᱹᱜ ᱫᱤᱱ ᱫᱚ ᱜᱤᱫᱽᱨᱟᱹ ᱥᱚᱢᱚᱭ ᱰᱟᱝᱨᱤ ᱠᱚᱞᱮ ᱜᱩᱯᱤᱭᱟ ᱜᱟᱛᱮ ᱜᱟᱛᱮ ᱠᱩᱲᱤ ᱜᱤᱫᱽᱨᱟᱹ ᱞᱮ ᱛᱟᱦᱮᱱᱟ ᱫᱚᱢᱮ ᱞᱮ ᱥᱮᱨᱮᱧᱟ ᱛᱤᱱᱟᱹᱜ ᱪᱮᱦᱨᱟ ᱥᱮᱨᱮᱧ ᱟᱡᱚᱢᱜᱼᱟ ᱨᱟᱦᱟ ᱮᱱᱠᱷᱟᱱ ᱟᱨᱦᱚᱸ ᱞᱮ ᱜᱟᱛᱮ ᱜᱟᱛᱮᱞᱮ ᱜᱚᱞᱯᱷᱚᱭᱟ ᱟᱹᱰᱤ ᱪᱮᱦᱨᱟ ᱥᱮᱨᱮᱧ ᱛᱟᱵᱚᱱ ᱟᱡᱚᱢᱚᱜ ᱠᱟᱱᱟ ᱡᱟᱦᱟᱸ ᱨᱮ ᱟᱵᱚ ᱵᱚᱱ ᱡᱟᱶᱟᱭ ᱞᱮᱱᱠᱷᱟᱱ ᱫᱚᱝ ᱮᱱᱮᱡ ᱞᱟᱜᱽᱬᱮ ᱮᱱᱮᱡ ᱵᱚᱱ ᱪᱟᱞᱟᱜᱼᱟ ᱚᱸᱰᱮ ᱟᱵᱚ ᱦᱚᱸ ᱟᱨᱦᱚᱸ ᱚᱱᱠᱟ ᱵᱚᱱ ᱥᱮᱨᱮᱧᱟ ᱮᱱᱠᱷᱟᱱ ᱪᱮᱦᱨᱟ ᱥᱮᱨᱮᱧ ᱵᱚᱱ ᱪᱮᱫ ᱠᱟᱜ ᱠᱷᱟᱱ ᱫᱚ ᱚᱱᱛᱮ ᱨᱮ ᱟᱨᱦᱚᱸ ᱚᱱᱠᱟ ᱜᱮᱵᱚᱱ ᱥᱮᱨᱮᱧᱟ ᱚᱱᱟ ᱞᱟᱹᱜᱤᱫ ᱜᱤᱫᱽᱨᱟᱹ ᱥᱚᱢᱚᱭ ᱢᱮᱨᱚᱢ ᱜᱩᱯᱤ ᱰᱟᱝᱨᱤ ᱜᱩᱯᱤ ᱥᱚᱢᱚᱭ ᱜᱤᱫᱽᱨᱟᱹ ᱜᱤᱫᱽᱨᱟᱹ ᱜᱟᱛᱮ ᱞᱮ ᱛᱟᱦᱮᱸ ᱞᱮᱱᱟ ᱥᱮ ᱜᱩᱯᱤ ᱜᱩᱯᱤᱛᱮ ᱫᱚᱢᱮ ᱥᱮᱨᱮᱧ ᱞᱮ ᱪᱮᱫᱚᱜᱼᱟ ᱚᱠᱟ ᱥᱚᱢᱚᱭ ᱚᱠᱟ ᱵᱚᱱ ᱥᱮᱨᱮᱧᱟ ᱚᱠᱟ ᱥᱮᱨᱮᱧ ᱪᱮᱦᱨᱟ ᱟᱡᱚᱢᱚᱜᱼᱟ ᱡᱟᱦᱟᱸ ᱞᱮᱠᱟ ᱵᱚᱱ ᱥᱮᱨᱮᱧ ᱵᱚᱱ ᱢᱮᱱᱟ ᱚᱱᱠᱟᱜᱮ ᱨᱟᱦᱟ ᱠᱚ ᱯᱚᱴᱟᱜᱢᱟ ᱞᱟᱜᱽᱲᱮ ᱥᱮᱱᱮᱡ ᱥᱚᱢᱚᱭ ᱞᱟᱜᱽᱲᱮ ᱮᱱᱮᱡ ᱥᱮᱨᱮᱧ ᱨᱟᱦᱟ ᱪᱮᱦᱨᱟ ᱡᱮᱢᱚᱱ ᱯᱚᱴᱟᱜᱢᱟ ᱟᱡᱚᱢᱚᱜᱢᱟ ᱮᱱᱠᱷᱟᱱ ᱠᱩᱥᱤᱭᱟᱜ ᱟᱵᱚᱱᱟᱠᱚ ᱟᱨ ᱯᱷᱟᱹᱜᱩᱱ ᱵᱚᱸᱜᱟᱭ ᱢᱩᱞᱩᱠ ᱞᱮᱱᱠᱷᱟᱱ ᱵᱟᱦᱟ ᱪᱟᱸᱫᱚ ᱩᱱ ᱥᱚᱢᱚᱭ ᱦᱚᱸ ᱵᱟᱦᱟ ᱵᱚᱱ ᱥᱮᱨᱮᱧᱟ ᱚᱱᱟ ᱥᱮᱨᱮᱧ ᱦᱚᱸ ᱡᱮᱢᱚᱱ ᱪᱮᱦᱨᱟ ᱵᱚᱱ ᱥᱮᱨᱮᱧ ᱫᱟᱲᱮᱭᱟᱢᱟ ᱪᱮᱦᱨᱟ ᱨᱟᱦᱟ ᱠᱚ ᱯᱚᱴᱟᱜ ᱛᱟᱵᱚᱱᱢᱟ ᱮᱱᱠᱷᱟᱱ ᱠᱚ ᱠᱩᱥᱤᱭᱟᱜᱼᱟ ᱵᱟᱝᱼᱟ ᱥᱮᱨᱮᱧ ᱞᱟᱜᱼᱟ ᱠᱚ ᱟᱹᱰᱤ ᱱᱟᱯᱟᱭ ᱚᱱᱟ ᱞᱟᱹᱜᱤᱫ ᱠᱩᱲᱤ ᱜᱤᱫᱽᱨᱟᱹ ᱦᱚᱲ ᱫᱚ ᱟᱭᱳᱼᱵᱟᱵᱟ ᱚᱲᱟᱜ ᱨᱮᱢ ᱛᱟᱦᱮᱱ ᱠᱷᱟᱱ ᱢᱮᱨᱚᱢ ᱜᱩᱯᱤ ᱰᱟᱝᱨᱤ ᱜᱩᱯᱤ ᱥᱚᱢᱚᱭ ᱨᱮᱜᱮ ᱥᱮᱨᱮᱧ ᱠᱚᱫᱚᱢ ᱪᱮᱫ ᱠᱟᱜᱼᱟ ᱡᱚᱱᱚᱜ ᱜᱟᱞᱟᱝ ᱜᱟᱞᱟᱝ ᱛᱮᱦᱚᱢ ᱥᱮᱨᱮᱧᱟ ᱯᱟᱛᱲᱟ ᱯᱷᱩᱲᱩᱜ ᱵᱮᱱᱟᱣ ᱵᱮᱱᱟᱣ ᱛᱮᱦᱚᱢ ᱥᱮᱨᱮᱧᱟ ᱚᱱᱟ ᱜᱮ ᱡᱟᱦᱟᱸ ᱥᱮᱨᱮᱧ ᱪᱮᱦᱨᱟ ᱟᱡᱚᱢᱚᱜᱼᱟ ᱨᱟᱦᱟ ᱠᱚ ᱯᱚᱴᱟᱜᱼᱟ ᱚᱱᱟ ᱜᱮ ᱥᱮᱨᱮᱧ ᱟᱵᱚᱱ ᱜᱟᱛᱮ ᱜᱟᱛᱮ ᱡᱟᱶᱟᱭ ᱚᱲᱟᱜ ᱨᱮ ᱮᱱᱠᱷᱟᱱ ᱵᱩᱨᱩ ᱦᱟᱨᱟᱢ ᱪᱟᱞᱟᱜᱼᱟ ᱮ ᱫᱟᱹᱭ ᱟᱞᱮ ᱫᱚ ᱥᱮᱫᱟᱭ ᱱᱜᱤᱫᱽᱨᱟᱹᱜ ᱞᱮ ᱛᱟᱦᱮᱸ ᱞᱮᱱ ᱥᱚᱢᱚᱭ ᱱᱚᱝᱠᱟ ᱫᱚᱢᱮ ᱞᱮ ᱥᱮᱨᱮᱧ ᱛᱟᱦᱮᱱᱟ ᱱᱚᱣᱟ ᱥᱮᱨᱮᱧ ᱫᱚ ᱵᱮᱥ ᱟᱡᱚᱢᱚᱜ ᱠᱟᱱᱟ ᱥᱮ ᱵᱟᱝ ᱜᱮ ᱱᱮᱛᱟᱨ ᱵᱚᱱ ᱥᱮᱨᱮᱧᱟ